ᱱᱟᱦᱟᱜ ᱩᱢᱮᱨ ᱨᱮᱱ ᱟᱛᱳ ᱴᱚᱞᱟ ᱨᱮᱱ ᱡᱩᱣᱟᱹᱱ ᱠᱚ ᱥᱮᱨᱨᱣᱟ ᱟᱱᱟᱜ ᱮᱱᱮᱡ ᱥᱮᱨᱮᱧ ᱫᱚ ᱪᱤᱠᱟᱹ ᱛᱮᱠᱚ ᱮᱱᱮᱡ ᱥᱮᱨᱮᱧᱟ ᱱᱟᱦᱟᱜ ᱠᱚᱲᱟ ᱠᱚᱢᱟ ᱴᱟᱢᱟᱠ ᱫᱟᱞ ᱜᱮ ᱵᱟᱠᱚ ᱵᱟᱲᱟᱭᱟ ᱠᱩᱲᱤ ᱠᱚᱢᱟ ᱥᱮᱨᱮᱧ ᱢᱟᱛᱚ ᱥᱟᱺᱜᱤᱧ ᱨᱮᱱᱟᱜ ᱠᱟᱱᱟ ᱮᱴᱟᱜ ᱠᱚ ᱧᱮᱞ ᱛᱮ ᱡᱟᱸᱜᱟ ᱠᱚᱞᱥᱟ ᱜᱮ ᱵᱟᱠᱚ ᱡᱩᱛ ᱫᱟᱲᱮᱭᱟᱜᱼᱟ ᱱᱟᱦᱟᱜ ᱢᱟ ᱦᱩᱰᱤᱧ ᱦᱩᱰᱤᱧ ᱠᱩᱪᱩᱲ ᱮᱱᱮᱡ ᱵᱷᱤᱰᱤᱭᱚ ᱨᱮᱠᱚ ᱩᱫᱩᱜ ᱮᱫᱟ ᱚᱱᱟᱛᱮ ᱚᱱᱟ ᱨᱮᱜᱮ ᱢᱚᱱᱮ ᱫᱚᱭ ᱚᱨ ᱮᱫᱟ ᱱᱚᱣᱟ ᱦᱚ ᱵᱟᱹᱲᱤᱡᱟᱜ ᱫᱚ ᱵᱟᱝ ᱠᱟᱱᱟ ᱱᱚᱣᱟ ᱛᱮ ᱥᱟᱱᱛᱟᱲᱤ ᱯᱟᱹᱨᱥᱤ ᱨᱮᱱᱟᱜ ᱢᱟᱹᱱ ᱵᱟᱹᱰᱩᱜᱼᱟ ᱢᱮᱱᱠᱷᱟᱱ ᱱᱟᱦᱟᱜ ᱡᱩᱣᱟᱱ ᱠᱚ ᱚᱱᱟ ᱥᱟᱶᱛᱮ ᱱᱚᱣᱟ ᱫᱤᱥᱟᱹ ᱞᱟᱜᱟᱣ ᱠᱚᱣᱟ ᱟᱵᱚᱣᱟᱜ ᱞᱟᱠᱪᱟᱨ ᱟᱱᱟᱜ ᱮᱱᱮᱡ ᱥᱮᱨᱮᱧ ᱠᱚ ᱛᱚᱨᱟᱣᱟ ᱛᱚᱵᱮ ᱟᱱᱟᱜ ᱜᱮ ᱟᱵᱚ ᱥᱟᱱᱛᱟᱲᱤ ᱯᱟᱹᱨᱥᱤ ᱥᱟᱱᱟᱢᱟᱜ ᱛᱮ ᱠᱤᱥᱟᱹᱬ ᱫᱟᱲᱮᱭᱟᱜᱼᱟ